ᱦᱮᱸ ᱟᱪᱪᱷᱟ ᱢᱟᱞ ᱢᱟᱞᱫᱟ ᱡᱮᱞᱟ ᱨᱮᱫᱚ ᱪᱮᱫ ᱪᱮᱫ ᱠᱚ ᱦᱚᱲᱟᱜ ᱡᱚᱢᱟᱜ ᱫᱚᱯᱮ ᱤᱥᱤᱱ ᱵᱟᱲᱟᱭᱟ

ᱦᱮᱸ ᱦᱮᱸ ᱚᱲᱟᱜ ᱚᱲᱟᱜ ᱠᱚᱨᱮ ᱜᱮ ᱪᱮᱫ ᱠᱚᱯᱮ ᱤᱥᱤᱱᱟ ᱟᱨ ᱯᱚᱨᱚᱵᱽ ᱠᱚᱨᱮ ᱥᱟᱵ ᱠᱟᱜᱢᱮ ᱥᱚᱨᱦᱟᱭ ᱠᱚᱨᱮ ᱪᱮᱫ ᱠᱚᱯᱮ ᱤᱥᱤᱱᱟ ᱟᱪᱪᱷᱟ ᱟᱯᱮ ᱡᱤᱞ ᱯᱤᱴᱷᱟᱹ ᱯᱮ ᱵᱮᱱᱟᱣ ᱜᱮᱭᱟ ᱡᱤᱞ ᱯᱤᱴᱷᱟᱹ ᱵᱮᱱᱟᱣ ᱜᱮᱭᱟᱯᱮ

ᱛᱟᱯᱚᱨᱮ ᱨᱚᱠᱚᱡ ᱯᱤᱴᱷᱟᱹ ᱠᱚᱯᱮ ᱵᱮᱱᱟᱣ ᱜᱮᱭᱟ ᱡᱚᱢ ᱠᱚᱜᱮ ᱦᱮᱸ ᱡᱚᱢ ᱠᱚᱜᱮᱭᱟᱞᱮ ᱟᱞᱮ ᱦᱚᱸ ᱟᱞᱮ ᱦᱚᱸᱞᱮ ᱯᱤᱴᱷᱟᱹ ᱠᱚᱜᱮᱭᱟ ᱛᱟᱨᱯᱚᱨᱮ ᱢᱩᱱᱜᱟᱹ ᱟᱲᱟᱜ ᱠᱚ ᱡᱚᱢ ᱵᱟᱲᱟᱭ ᱜᱮᱭᱟ ᱯᱮ ᱟᱞᱮ ᱦᱚᱸᱞᱮ ᱡᱚᱢ ᱵᱟᱲᱟᱭ ᱜᱮᱭᱟ ᱤᱧ ᱦᱚᱸ ᱢᱟᱞᱫᱟ ᱨᱮᱱ ᱜᱮ ᱠᱟᱹᱱᱟᱹᱧ ᱟᱨ ᱱᱤᱭᱟᱹ ᱜᱮ ᱵᱟᱲᱟᱭ ᱛᱮᱱᱟᱜ ᱛᱟᱦᱮᱸ ᱞᱮᱱᱟ ᱵᱚᱞᱮ ᱟᱪᱪᱷᱟ ᱴᱷᱤᱠ ᱜᱮᱭᱟ ᱟᱪᱪᱷᱟ ᱦᱮᱸ